ᱥᱮᱨᱮᱧ ᱠᱟᱹᱨᱤᱜᱚᱞ ᱫᱚ ᱟᱭᱢᱟ ᱞᱮᱠᱟᱱᱟᱜ ᱜᱮᱠᱚ ᱥᱮᱨᱮᱧᱟ ᱩᱱᱠᱩ ᱫᱚ ᱨᱚᱲ ᱦᱚᱸ ᱥᱮᱨᱮᱧ ᱛᱮᱠᱚ ᱵᱩᱡᱷᱟᱹᱣ ᱦᱚᱪᱚ ᱵᱚᱱᱟ ᱥᱮᱠᱚ ᱞᱟᱹᱭ ᱟᱵᱚᱱᱟ ᱟᱨ ᱟᱵᱚ ᱦᱚᱸ ᱩᱱᱠᱩᱣᱟᱜ ᱥᱮᱨᱮᱧ ᱟᱸᱡᱚᱢ ᱛᱮ ᱟᱹᱰᱤ ᱜᱮᱵᱚᱱ ᱨᱟᱹᱥᱠᱟᱹᱭᱟ ᱟᱨᱵᱚᱱ ᱮᱱᱮᱡᱼᱟ ᱥᱮᱨᱮᱧ ᱠᱟᱹᱨᱤᱜᱚᱞ ᱫᱚ ᱥᱟᱱᱟᱢ ᱞᱮᱠᱟᱱᱟᱜ ᱜᱮᱠᱚ ᱥᱮᱨᱮᱧᱟ